ᱤᱧ ᱫᱚ ᱜᱤᱫᱽᱨᱟᱹ ᱥᱩᱢᱟᱹᱭ ᱠᱷᱚᱱ ᱜᱮ ᱪᱮᱬᱮ ᱟᱹᱥᱩᱞ ᱫᱚ ᱠᱷᱩᱵᱤᱧ ᱠᱩᱥᱤᱭᱟᱜᱼᱟ ᱟᱫᱚ ᱢᱤᱫ ᱫᱤᱱ ᱫᱚ ᱵᱟᱵᱟᱧ ᱢᱮᱛᱟᱜ ᱫᱮᱭᱟ ᱠᱷᱟᱱᱪᱟᱨ ᱠᱤᱨᱤᱧ ᱟᱹᱜᱩᱟᱹᱧ ᱢᱮ ᱤᱧ ᱦᱚᱸ ᱢᱤᱨᱩ ᱪᱮᱬᱮᱧ ᱟᱹᱥᱩᱞ ᱠᱚᱣᱟ ᱟᱫᱚ ᱵᱟᱵᱟ ᱠᱷᱟᱱᱪᱟᱨᱮ ᱟᱹᱜᱩᱣᱟᱜ ᱛᱤᱧᱟ ᱟᱨ ᱢᱤᱨᱩ ᱪᱮᱬᱮ ᱦᱚᱸᱭ ᱟᱹᱜᱩᱣᱟᱹᱫᱤᱧᱟᱹ ᱟᱨ ᱢᱤᱨᱩ ᱪᱮᱬᱮ ᱪᱮᱬᱮ ᱦᱟᱸᱜ ᱟᱹᱜᱩ ᱠᱟᱛᱮ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱟᱨ ᱩᱱᱤ ᱪᱮᱬᱮ ᱥᱟᱞᱟᱜ ᱥᱚᱵ ᱥᱚᱢᱚᱭ ᱠᱟᱛᱷᱟ ᱵᱟᱲᱟᱜᱼᱟ ᱡᱚᱢ ᱠᱚᱧ ᱮᱢᱟᱭᱟ ᱟᱨ ᱟᱵᱚ ᱨᱚᱲ ᱦᱚᱧ ᱪᱮᱫ ᱟᱫᱮᱭᱟ ᱟᱨ ᱪᱮᱫ ᱠᱮᱜᱼᱟᱭ ᱟᱨ ᱟᱹᱰᱤ ᱱᱟᱯᱟᱭ ᱠᱟᱛᱷᱟ ᱵᱟᱲᱟᱜᱼᱟᱭ ᱟᱨ ᱡᱟᱦᱟᱸᱭ ᱦᱚᱲ ᱠᱚ ᱠᱚ ᱦᱤᱡᱩᱜ ᱟᱠᱚ ᱟᱹᱰᱤ ᱪᱮᱨᱦᱟ ᱢᱤᱨᱩ ᱟᱲᱟᱝ ᱛᱮ ᱨᱚᱲ ᱜᱚᱫ ᱟᱠᱚᱣᱟᱭ ᱟᱨ ᱦᱚᱦᱚ ᱫᱟᱨᱟᱢ ᱟᱠᱚᱣᱟᱭ ᱟᱨ ᱡᱟᱦᱟᱸ ᱛᱤᱧ ᱡᱚᱦᱚᱜ ᱜᱮ ᱡᱟᱦᱟᱸ ᱥᱮᱫ ᱠᱷᱚᱱᱤᱧ ᱦᱤᱡᱩᱜᱼᱟ ᱤᱧᱮ ᱦᱚᱦᱚᱣᱟᱹᱧᱟ ᱟᱭᱚ ᱵᱟᱵᱟ ᱛᱤᱠᱤᱱ ᱦᱚᱭ ᱦᱚᱦᱚ ᱟᱹᱠᱤᱱ ᱜᱮᱭᱟ ᱟᱹᱰᱤ ᱱᱟᱯᱟᱭ ᱜᱮ ᱵᱩᱡᱷᱟᱹᱜᱼᱟ ᱟᱡ ᱡᱚᱢ ᱧᱩᱧ ᱮᱢᱟᱭᱟ ᱩᱢ ᱟᱹᱨᱩᱵ ᱤᱭᱟᱹᱧ ᱥᱮᱵᱟ ᱡᱚᱛᱚᱱᱤᱭᱟᱹᱧ ᱟᱹᱰᱤ ᱥᱚᱠᱛᱚ ᱨᱟᱹᱥᱠᱟᱹᱧ ᱵᱩᱡᱷᱟᱹᱣᱟ ᱤᱧ ᱫᱚ ᱪᱮᱬᱮ ᱟᱹᱥᱩᱞ ᱟᱨ ᱪᱮᱬᱮ ᱟᱹᱥᱩᱞ ᱠᱟᱛᱮ ᱠᱷᱩᱵ ᱠᱩᱥᱤᱧ ᱵᱩᱡᱷᱟᱹᱣᱮᱜᱼᱟ